ᱱᱚᱸᱰᱮ ᱚᱱᱠᱟᱱᱟᱜ ᱡᱟᱣᱨᱟ ᱥᱮ ᱛᱩᱢᱟᱹᱞ ᱢᱮᱱᱛᱮ ᱫᱚ ᱱᱚᱜᱼᱚᱭ ᱡᱟᱦᱟᱸ ᱡᱩᱫᱤᱧ ᱞᱟᱹᱭ ᱛᱟᱵᱚᱱᱟ ᱱᱚᱜᱼᱚᱭ ᱡᱮ ᱩᱱ ᱯᱟᱹᱦᱤᱞ ᱨᱮ ᱡᱟᱦᱟᱸ ᱛᱟᱦᱮᱸ ᱠᱟᱱᱟ ᱠᱚᱭᱮᱱ ᱠᱚ ᱱᱚᱜᱼᱚᱭ ᱡᱮ ᱯᱟᱸᱪ ᱯᱩᱭᱥᱟᱹ ᱛᱟᱨᱯᱚᱨᱮ ᱦᱩᱭᱩᱜ ᱠᱟᱱᱟ ᱜᱮᱞ ᱯᱩᱭᱥᱟᱹ ᱛᱟᱦᱮᱸ ᱠᱟᱱᱟ ᱵᱟᱨᱜᱮᱞ ᱯᱩᱭᱥᱟᱹ ᱛᱟᱦᱮᱸ ᱠᱟᱱᱟ ᱚᱱᱠᱟᱱᱟᱜ ᱱᱚᱣᱟ ᱠᱚᱦᱚᱸ ᱩᱱ ᱥᱚᱢᱚᱭ ᱛᱩᱢᱟᱹᱞ ᱡᱟᱣᱨᱟ ᱵᱟᱲᱟ ᱦᱩᱭ ᱟᱠᱟᱱ ᱛᱟᱦᱮᱱᱟ ᱟᱨᱦᱚᱸ ᱡᱩᱫᱤ ᱵᱚᱱ ᱞᱟᱹᱭᱟ ᱱᱚᱜᱼᱚᱭ ᱡᱮ ᱰᱟᱠ ᱴᱤᱠᱤᱴ ᱡᱟᱦᱟᱸ ᱵᱚᱱ ᱞᱟᱹᱭᱫᱟ ᱚᱱᱟ ᱠᱚ ᱩᱱ ᱥᱚᱢᱚᱭ ᱛᱩᱢᱟᱹᱞ ᱠᱟᱣᱨᱟ ᱦᱩᱭ ᱞᱮᱱᱟ ᱛᱩᱢᱟᱹᱞ ᱡᱟᱣᱨᱟ ᱠᱟᱛᱮᱫ ᱢᱟᱱᱮ ᱚᱱᱠᱱᱟᱜ ᱵᱷᱟᱵᱽᱱᱟ ᱪᱤᱱᱛᱟᱹ ᱛᱟᱦᱮᱸ ᱠᱟᱱᱟ ᱡᱮ ᱱᱚᱣᱟᱠᱚ ᱢᱤᱫᱴᱤᱡ ᱵᱷᱟᱜᱮ ᱢᱟᱱᱮ ᱠᱟᱹᱢᱤᱨᱮ ᱞᱟᱜᱟᱣ ᱦᱩᱭᱩᱜᱼᱟ ᱡᱟᱦᱟᱸ ᱫᱚ ᱟᱵᱚᱣᱟᱜ ᱥᱤᱫᱩᱼᱠᱟᱹᱱᱩ ᱰᱟᱠ ᱴᱤᱠᱤᱴ ᱢᱮᱱᱟᱜ ᱛᱟᱵᱚᱱᱟ ᱢᱮᱱᱠᱷᱟᱱ ᱚᱱᱟ ᱰᱟᱠ ᱴᱤᱠᱤᱴ ᱠᱚ ᱛᱩᱢᱟᱹᱞ ᱦᱩᱭᱞᱮᱱ ᱜᱮᱭᱟ ᱢᱮᱱᱠᱷᱟᱱ ᱚᱱᱠᱟᱱᱟᱜ ᱢᱟᱱᱮ ᱮᱢᱚᱱ ᱥᱤᱪᱩᱭᱮᱥᱮᱱ ᱛᱮᱭᱟᱨ ᱮᱱᱟ ᱡᱟᱦᱟᱸ ᱠᱟᱨᱚᱱᱛᱮ ᱚᱱᱟ ᱛᱩᱢᱟᱹᱞ ᱥᱮ ᱡᱟᱣᱨᱟ ᱟᱱ ᱡᱟᱦᱟᱸ ᱰᱟᱠᱴᱤᱠᱤᱴ ᱟᱨᱵᱟᱝ ᱱᱚᱣᱟ ᱡᱟᱦᱟᱸᱧ ᱢᱮᱱ ᱠᱮᱫ ᱛᱟᱵᱚᱱ ᱛᱟᱢᱵᱟ ᱯᱩᱭᱥᱟᱹ ᱠᱚ ᱱᱚᱣᱟ ᱠᱚᱦᱚᱸ ᱠᱤᱱᱛᱩ ᱢᱟᱱᱮ ᱟᱫᱽ ᱥᱟᱹᱨᱤᱭᱮᱱᱟ ᱥᱮ ᱟᱫᱽ ᱪᱟᱵᱟᱭᱮᱱᱟ ᱟᱫᱚ ᱡᱟᱦᱟᱸ ᱟᱫᱚ ᱱᱤᱛᱚᱜ ᱚᱱᱟ ᱛᱚᱞᱟᱥ ᱠᱟᱛᱮ ᱦᱚᱸ ᱵᱟᱝ ᱧᱟᱢᱚᱜ ᱠᱟᱱᱟ